ᱢᱟᱨᱥᱟᱞ ᱟᱨᱴ ᱢᱟᱨᱥᱟᱞ ᱟᱨᱴ ᱫᱚ ᱥᱮᱬᱟ ᱢᱟᱱᱮ ᱢᱟᱨᱥᱟᱞ ᱟᱨᱴ ᱫᱚ ᱟᱵᱚ ᱠᱩᱲᱤ ᱟᱵᱚ ᱠᱩᱲᱤ ᱦᱚᱯᱚᱱ ᱡᱩᱣᱟᱹᱱ ᱠᱚ ᱢᱟᱱᱮ ᱥᱮᱬᱟ ᱠᱟᱛᱮ ᱥᱮᱬᱟ ᱫᱚ ᱦᱩᱭᱩᱜ ᱜᱮᱛᱟᱵᱚᱱᱟ ᱥᱮᱬᱟᱭᱟᱵᱚᱱ ᱢᱟᱱᱮ ᱥᱮᱬᱟ ᱪᱮᱫ ᱞᱮᱠᱟ ᱢᱟᱱᱮ ᱪᱮᱫ ᱪᱮᱫ ᱢᱟᱱᱮ ᱪᱮᱫ ᱪᱮᱫ ᱤᱭᱟᱹ ᱠᱚᱨᱮ ᱞᱟᱜᱟᱜᱼᱟ ᱢᱟᱨᱥᱟᱞ ᱟᱨᱴᱥ ᱥᱮᱬᱟ ᱠᱟᱛᱮ ᱛᱚ ᱱᱚᱣᱟ ᱫᱚ ᱦᱩᱭᱩᱜ ᱠᱟᱱᱟ ᱡᱟᱛᱮ ᱟᱵᱚ ᱠᱩᱲᱤ ᱦᱚᱯᱚᱱ ᱢᱟᱱᱮ ᱱᱮᱛᱟᱨᱟᱜ ᱢᱟᱱᱮ ᱡᱟᱦᱟᱸ ᱫᱩᱱᱭᱟᱹ ᱱᱮᱛᱟᱨᱟᱜ ᱫᱩᱱᱭᱟᱹᱨᱮ ᱡᱮᱢᱚᱱ ᱠᱚᱲᱟ ᱦᱚᱯᱚᱱ ᱠᱩᱲᱤ ᱜᱤᱫᱽᱨᱟᱹ ᱧᱮᱞ ᱠᱟᱛᱮ ᱜᱮ ᱡᱟᱦᱟᱱᱟᱜ ᱟᱹᱞᱛᱩ ᱯᱷᱟᱞᱛᱩ ᱵᱚᱠᱟᱜ ᱜᱮᱭᱟᱠᱚ ᱛ ᱵᱚᱠᱟᱜ ᱜᱮᱭᱟᱠᱚ ᱛᱚ ᱡᱟᱦᱟᱱᱟᱜ ᱟᱢᱦᱚᱸ ᱨᱟᱹᱜᱤ ᱫᱚᱢ ᱵᱩᱡᱽ ᱜᱮᱭᱟ ᱛᱚ ᱚᱱᱟᱛᱮᱧ ᱢᱮᱱᱟ ᱠᱚᱲᱟ ᱦᱚᱯᱚᱱ ᱠᱩᱲᱤ ᱦᱚᱯᱚᱱ ᱢᱟᱨᱥᱟᱞ ᱟᱨᱴᱥ ᱥᱮᱬᱟ ᱠᱟᱛᱮ ᱫᱚ ᱢᱟᱨᱥᱟᱞ ᱟᱨᱴᱥ ᱥᱮᱬᱟ ᱫᱚ ᱥᱮ ᱦᱩᱭᱩᱜ ᱜᱮᱭᱟ ᱠᱩᱲᱤ ᱦᱚᱯᱚᱱ ᱦᱚᱸ ᱟᱭᱟᱜ ᱡᱟᱦᱟᱱᱟᱜ ᱤᱭᱟᱹᱨᱮ ᱞᱟᱜᱟᱣ ᱫᱟᱲᱮᱭᱟᱜ ᱟᱭ ᱢᱟᱨᱥᱟᱞ ᱟᱨᱴᱥ ᱥᱮᱬᱟ ᱠᱟᱛᱮ ᱟᱨ ᱠᱚᱲᱟ ᱦᱚᱯᱚᱱ ᱦᱚᱸ ᱞᱟᱜᱟᱣ ᱫᱟᱲᱮᱭᱟᱜ ᱟᱭ ᱪᱮᱫᱟᱜ ᱥᱮ ᱠᱚᱲᱟ ᱦᱚᱯᱚᱱ ᱦᱚᱸ ᱚᱱᱠᱟ ᱢᱮᱱᱟᱜ ᱛᱟᱠᱚ ᱜᱮᱭᱟ ᱡᱟᱦᱟᱸ ᱞᱮᱠᱟᱱᱟᱜ ᱥᱮᱞᱩᱥᱮᱱ ᱟᱵᱚ ᱠᱩᱲᱤ ᱦᱚᱯᱚᱱ ᱦᱚᱸ ᱱᱚᱝᱠᱟ ᱢᱮᱱᱟᱜᱼᱟ ᱡᱮ ᱠᱩᱲᱤ ᱦᱚᱯᱚᱱ ᱫᱚ ᱵᱟᱦᱨᱮ ᱩᱰᱩᱠ ᱞᱮᱱᱠᱷᱟᱱ ᱥᱮ ᱚᱱᱠᱟ ᱡᱟᱦᱟᱱᱟᱜ ᱠᱚᱲᱟ ᱦᱚᱯᱚᱱ ᱫᱚᱠᱚ ᱢᱮᱱ ᱜᱮᱭᱟ ᱛᱚ ᱩᱱᱠᱩ ᱢᱮᱱ ᱠᱟᱛᱮ ᱡᱟᱦᱟᱱᱟᱜ ᱢᱤᱫᱴᱟᱱ ᱨᱟᱹᱜᱤ ᱵᱩᱡᱩᱜᱼᱟ ᱨᱟᱹᱜᱤ ᱵᱩᱡᱩᱜᱼᱟ ᱢᱮᱱᱛᱮ ᱤᱧᱤᱧ ᱡᱟᱦᱟᱱᱟᱜ ᱤᱧᱟᱹᱜ ᱫᱟᱲᱮ ᱥᱮ ᱡᱟᱦᱟᱸ ᱞᱮᱠᱟ ᱛᱟᱦᱮᱸ ᱞᱮᱱᱠᱷᱟᱡ ᱤᱧ ᱱᱩᱠᱩ ᱮᱠᱫᱚᱢ ᱤᱧ ᱯᱷᱟᱹᱭᱤᱴ ᱟᱠᱚ ᱠᱮᱭᱟ ᱤᱧ ᱠᱚ ᱢᱤᱛᱤᱧ ᱠᱟᱱᱟ ᱛᱚ ᱤᱧ ᱨᱟᱹᱜᱤᱧ ᱵᱩᱡᱽ ᱮᱫᱟ ᱛᱚ ᱱᱚᱝᱠᱟᱧ ᱯᱷᱟᱹᱭᱤᱴ ᱠᱚ ᱠᱮᱭᱟ ᱛᱚ ᱚᱱᱟ ᱵᱟᱵᱚᱫ ᱛᱤᱧ ᱢᱮᱱᱫᱟ ᱢᱟᱨᱥᱟᱞ ᱟᱨᱴᱥ ᱥᱮᱬᱟ ᱠᱟᱛᱮ ᱫᱚ ᱢᱟᱨᱥᱟᱞ ᱟᱨᱴᱥ ᱥᱮᱬᱟ ᱠᱟᱛᱮ ᱫᱚ ᱵᱷᱟᱜᱮ ᱜᱮᱭᱟ ᱪᱮᱫᱟᱜ ᱥᱮ ᱱᱚᱜᱼᱚᱸᱭ ᱡᱮ ᱢᱟᱨᱥᱟᱞ ᱟᱨᱴᱥ ᱵᱚᱱ ᱥᱮᱬᱟᱭᱮᱫᱟ ᱢᱟᱱᱮ ᱡᱚᱛᱚᱜᱮ ᱢᱟᱹᱭ ᱵᱟᱹᱵᱩ ᱥᱮᱬᱟᱭ ᱫᱟᱵᱚᱱ ᱛᱚ ᱱᱚᱝᱠᱟᱱ ᱠᱟᱹᱢᱤᱨᱮ ᱱᱚᱣᱟ ᱫᱚ ᱞᱟᱜᱟᱜᱼᱟ ᱡᱮᱭᱥᱮ ᱠᱩᱲᱤ ᱦᱚᱯᱚᱱ ᱮᱠᱞᱟ ᱪᱟᱞᱟᱜ ᱠᱟᱱᱟᱭ ᱠᱚᱲᱟ ᱦᱚᱯᱚᱱ ᱦᱟᱱᱟ ᱱᱤᱭᱟᱹ ᱪᱤᱠᱟᱹ ᱢᱮᱱᱫᱟᱠᱚ ᱛᱚ ᱚᱱᱟ ᱦᱚᱛᱮ ᱛᱮ ᱩᱱᱤ ᱨᱟᱹᱜᱤ ᱛᱮ ᱢᱟᱱᱮᱭ ᱚᱱᱠᱟ ᱯᱷᱟᱹᱭᱤᱴ ᱫᱟᱲᱮ ᱠᱚᱣᱟᱭ ᱪᱤᱠᱟ ᱦᱮᱸ ᱚᱱᱠᱟᱜᱮ ᱛᱚ ᱚᱱᱟᱜᱮ ᱢᱮᱱ ᱦᱩᱭᱩᱜ ᱠᱟᱱᱟ